ᱵᱟᱸᱠᱩᱲᱟ ᱦᱚᱱᱚᱛ ᱨᱮ ᱢᱮᱱᱟᱜ ᱚᱱᱠᱟᱱ ᱧᱩᱢ ᱨᱩᱢ ᱡᱟᱭᱜᱟ ᱨᱮᱱᱟᱜ ᱧᱩᱛᱩᱢ ᱦᱩᱭᱩᱜ ᱠᱟᱱᱟ ᱥᱩᱥᱩᱱᱤᱭᱟᱹ ᱯᱟᱦᱟᱲ ᱡᱟᱦᱟᱸ ᱫᱚ ᱚᱸᱰᱮ ᱥᱟᱱᱟᱢ ᱡᱟᱭᱜᱟ ᱨᱮᱱ ᱦᱚᱲ ᱚᱸᱰᱮ ᱫᱟᱬᱟᱱ ᱠᱚ ᱪᱟᱞᱟᱜᱼᱟ ᱧᱮᱧᱮᱞ ᱠᱚ ᱪᱟᱞᱟᱜᱼᱟ ᱟᱨ ᱚᱱᱟ ᱡᱟᱭᱜᱟ ᱨᱮ ᱥᱟᱱᱛᱟᱲ ᱥᱟᱶᱛᱟ ᱨᱮᱱᱟᱜ ᱮᱱᱮᱡ ᱥᱮᱨᱮᱧ ᱥᱮ ᱮᱴᱟᱜ ᱡᱟᱹᱛᱤᱭᱟᱜ ᱦᱚᱸ ᱡᱷᱩᱢᱩᱨ ᱡᱷᱳ ᱮᱢᱟᱱ ᱛᱮᱭᱟᱜ ᱞᱟᱠᱪᱟᱨ ᱠᱚ ᱮᱱᱮᱡ ᱥᱮᱨᱮᱧᱟ ᱥᱮ ᱠᱚ ᱛᱷᱩᱛᱤ ᱜᱟᱞᱢᱟᱨᱟᱣᱟ ᱚᱸᱰᱮ ᱧᱮᱞ ᱡᱚᱝ ᱞᱮᱠᱟᱱ ᱟᱹᱰᱤᱜᱟᱱ ᱡᱤᱱᱤᱥ ᱢᱮᱱᱟᱜᱼᱟ ᱵᱩᱨᱩ ᱢᱮᱱᱟᱜᱼᱟ ᱥᱟᱶᱛᱮ ᱚᱱᱟ ᱞᱟᱠᱪᱟᱨ ᱠᱚ ᱪᱟᱨᱪᱟᱣᱟ ᱚᱱᱟ ᱞᱟᱠᱪᱟᱨ ᱟᱠᱷᱲᱟ ᱨᱮ ᱟᱠᱚᱣᱟᱜ ᱡᱟᱹᱛ ᱫᱷᱚᱨᱚᱢ ᱠᱚ ᱵᱟᱧᱪᱟᱣ ᱫᱚᱦᱚ ᱟᱠᱟᱫᱼᱟ ᱱᱚᱝᱠᱟᱱᱟᱜ ᱛᱷᱩᱛᱤ ᱜᱟᱞᱢᱟᱨᱟᱣ ᱦᱩᱭᱩᱜᱼᱟ ᱥᱮ ᱚᱱᱟ ᱡᱟᱭᱜᱟ ᱨᱮᱫᱚ ᱦᱚᱲ ᱟᱹᱰᱤ ᱢᱚᱱᱮ ᱠᱟᱛᱮ ᱥᱮ ᱫᱤᱥᱟᱹ ᱠᱟᱛᱮ ᱚᱱᱟ ᱚᱠᱛᱚ ᱫᱚᱠᱚ ᱪᱟᱞᱟᱣ ᱦᱤᱡᱩᱜᱼᱟ